ᱵᱤᱨᱵᱷᱩᱢ ᱡᱮᱞᱟᱨᱮ ᱟᱭᱢᱟ ᱨᱚᱠᱚᱢ ᱥᱤᱞᱯᱚ ᱢᱮᱱᱟᱜ ᱟᱠᱟᱫᱟ ᱛᱟᱸᱛ ᱥᱤᱞᱯᱚ ᱢᱮᱱᱟᱜᱼᱟ ᱪᱟᱢᱲᱟ ᱥᱤᱞᱯᱚ ᱠᱟᱜᱚᱡᱽ ᱥᱤᱞᱯᱚ ᱱᱤᱭᱟᱹ ᱠᱚ ᱥᱤᱞᱯᱚ ᱦᱚᱛᱮ ᱛᱮᱜᱮ ᱵᱤᱨᱵᱷᱩᱢ ᱨᱮᱭᱟᱜ ᱫᱚ ᱟᱭᱢᱟ ᱩᱛᱱᱟᱹᱣ ᱨᱟᱠᱟᱵ ᱟᱠᱟᱱᱟ